ᱵᱷᱟᱨᱚᱛ ᱫᱤᱥᱚᱢ ᱫᱚ ᱱᱟᱱᱟ ᱦᱩᱱᱟᱹᱨ ᱯᱚᱱᱚᱛ ᱨᱮᱭᱟᱜ ᱱᱟᱱᱟ ᱦᱩᱱᱟᱹᱨ ᱦᱚᱭ ᱦᱤᱸᱥᱤᱫ ᱧᱮᱞᱚᱜᱼᱟ ᱢᱮᱱᱠᱷᱟᱱ ᱱᱚᱣᱟ ᱦᱚᱭ ᱦᱤᱸᱥᱤᱫ ᱫᱤᱱ ᱫᱤᱱᱟᱹᱢ ᱛᱮ ᱵᱟᱹᱲᱤᱡ ᱚᱨᱥᱚᱝ ᱦᱩᱭ ᱠᱟᱱᱟ ᱱᱚᱣᱟ ᱠᱷᱟᱹᱛᱤᱨ ᱛᱮ ᱟᱵᱚ ᱵᱷᱟᱨᱚᱛ ᱫᱤᱥᱚᱢ ᱨᱮ ᱟᱭᱢᱟ ᱠᱚᱞᱠᱟᱨᱠᱷᱟᱱᱟ ᱵᱮᱱᱟᱣ ᱠᱟᱱᱟ ᱜᱟᱹᱰᱤ ᱢᱚᱴᱚᱨ ᱰᱷᱮᱨ ᱠᱟᱱᱟ ᱚᱲᱟᱜ ᱫᱩᱣᱟᱹᱨ ᱠᱚ ᱰᱷᱮᱨ ᱠᱟᱱᱟ ᱵᱤᱨ ᱫᱟᱨᱮ ᱱᱟᱹᱲᱤ ᱠᱚ ᱦᱟᱹᱨᱭᱟᱹᱲ ᱠᱚ ᱡᱚᱛᱚ ᱪᱟᱵᱟ ᱟᱠᱟᱱᱟ ᱚᱱᱟ ᱠᱷᱟᱹᱛᱤᱨ ᱮ ᱱᱚᱣᱟ ᱫᱤᱥᱚᱢ ᱟᱵᱚ ᱵᱷᱟᱨᱚᱛ ᱫᱤᱥᱚᱢ ᱨᱮᱭᱟᱜ ᱦᱚᱭ ᱦᱤᱸᱥᱤᱫ ᱵᱟᱹᱲᱤᱡ ᱠᱟᱱᱟ ᱚᱱᱟᱛᱮ ᱚᱠᱛᱚ ᱢᱟᱪᱷᱟ ᱱᱚᱣᱟ ᱚᱠᱛᱚ ᱚᱠᱛᱚ ᱡᱟᱦᱟᱸ ᱡᱟᱹᱲᱤ ᱦᱤᱡᱩᱜᱼᱟ ᱫᱟᱜ ᱡᱟᱹᱲᱤ ᱦᱤᱡᱩᱜᱼᱟ ᱦᱚᱭ ᱫᱟᱜ ᱦᱤᱡᱩᱜᱼᱟ ᱚᱱᱠᱟᱱᱟᱜ ᱫᱚ ᱵᱟᱝ ᱧᱮᱞ ᱧᱟᱢᱚᱜ ᱠᱟᱱᱟ ᱱᱚᱣᱟ ᱦᱚᱭ ᱦᱤᱸᱥᱤᱫ ᱵᱚᱫᱚᱞ ᱨᱮ ᱵᱚᱫᱚᱞ ᱠᱟᱱ ᱠᱷᱟᱹᱛᱤᱨ ᱛᱮ ᱟᱵᱚᱣᱟᱜ ᱱᱚᱣᱟ ᱠᱟᱹᱢᱤ ᱥᱮ ᱪᱟᱥ ᱟᱵᱟᱫ ᱦᱚᱸ ᱱᱟᱯᱟᱭ ᱵᱷᱟᱵᱽᱛᱮ ᱵᱟᱝ ᱦᱩᱭᱩᱜ ᱠᱟᱱ ᱛᱟᱵᱚᱱᱟ ᱱᱚᱣᱟ ᱵᱟᱹᱲᱤᱡ ᱜᱮ ᱵᱚᱫᱚᱞ ᱨᱮᱭᱟᱜ ᱠᱟᱨᱚᱱ ᱫᱚ ᱠᱟᱱᱟ